ᱦᱮᱸ ᱦᱮᱞᱳ ᱰᱟᱭᱵᱷᱟᱨ ᱜᱚᱢᱠᱮ ᱤᱧ ᱚᱱᱱᱚ ᱡᱟᱭᱜᱟ ᱠᱷᱚᱱᱤᱧ ᱢᱮᱱᱫᱟ ᱨᱟᱹᱱᱤᱯᱩᱨ ᱠᱷᱚᱱ ᱛᱚ ᱤᱧ ᱢᱟ ᱛᱷᱚᱲᱟ ᱵᱟᱡᱟᱨ ᱥᱮᱱ ᱪᱟᱞᱟᱜ ᱤᱧ ᱢᱮᱱᱫᱟ ᱛᱚ ᱟᱢᱟᱜ ᱜᱟᱹᱰᱤ ᱨᱮᱦᱟᱸᱜ ᱱᱤᱛᱚᱜ ᱢᱟ ᱠᱳᱵᱷᱤᱰ ᱱᱟᱭᱤᱱᱴᱤᱱ ᱪᱟᱞᱟᱜ ᱠᱟᱱᱟ ᱫᱤᱱ ᱦᱚᱸᱵᱟᱝ ᱢᱚᱡᱽᱼᱟ ᱛᱚ ᱦᱤᱡᱩᱜᱚᱜ ᱥᱚᱢᱚᱭ ᱢᱟᱠᱥ ᱟᱹᱜᱩ ᱛᱚᱨᱟᱭ ᱢᱮ ᱟᱨ ᱜᱟᱹᱰᱤ ᱠᱚ ᱯᱚᱨᱤᱥᱠᱟᱨ ᱯᱚᱨᱤᱪᱷᱚᱱᱱᱚ ᱠᱟᱛᱮ ᱜᱮ ᱟᱹᱜᱩᱭ ᱢᱮ ᱛᱟᱦᱚᱞᱮ ᱫᱚ ᱨᱳᱜᱽ ᱵᱤᱫᱷᱤ ᱠᱷᱚᱱ ᱫᱩᱨᱚᱛᱛᱚ ᱨᱮᱵᱚᱱ ᱛᱟᱦᱮᱱᱟ ᱟᱨ ᱢᱟᱠᱥ ᱵᱟᱢ ᱦᱚᱨᱚᱜ ᱞᱮᱠᱷᱟᱱ ᱫᱚ ᱮᱱᱠᱷᱟᱱ ᱜᱟᱹᱰᱤ ᱠᱚ ᱯᱚᱨᱤᱥᱠᱟᱨ ᱯᱚᱨᱤᱪᱷᱚᱱᱱᱚ ᱵᱟᱝ ᱛᱟᱦᱮᱱ ᱠᱷᱟᱱ ᱢᱟᱠᱥ ᱵᱟᱢ ᱦᱚᱨᱚᱜ ᱞᱮᱠᱷᱟᱱ ᱡᱟᱦᱟᱸ ᱪᱟᱞᱟᱜ ᱚᱠᱛᱚ ᱨᱮ ᱯᱩᱞᱤᱥ ᱠᱚᱠᱚ ᱜᱷᱮᱨᱟᱣ ᱮᱢᱟᱱ ᱵᱳᱱᱟ ᱚᱱᱟ ᱛᱮᱜᱤᱧ ᱢᱮᱱᱮ ᱛᱟᱦᱮᱱᱟ ᱤᱧᱫᱚ ᱢᱟᱠᱥ ᱦᱚᱨᱚᱜ ᱠᱟᱛᱮ ᱜᱮ ᱦᱤᱡᱩᱜᱚᱜ ᱢᱮᱦᱟᱸᱜ ᱟᱨ ᱯᱚᱨᱤᱥᱠᱟᱨ ᱯᱚᱨᱤᱪᱷᱚᱱᱱᱚ ᱠᱟᱛᱮ ᱜᱟᱹᱰᱤ ᱦᱚᱸ ᱟᱹᱜᱩᱭ ᱛᱟᱵᱚᱱ ᱢᱮᱦᱟᱸᱜ ᱛᱟᱦᱚᱞᱮ ᱠᱳᱱᱚ ᱚᱥᱩᱵᱤᱫᱷᱟ ᱵᱟᱝ ᱦᱩᱭᱩᱜᱼᱟ ᱱᱤᱭᱟᱹᱜᱮ ᱯᱷᱳᱱ ᱠᱟᱛᱮ ᱤᱧ ᱵᱟᱰᱟᱭ ᱦᱚᱪᱚ ᱠᱮᱜ ᱢᱮᱭᱟ